ᱥᱟᱱᱛᱟᱲ ᱠᱚᱣᱟᱜ ᱱᱟᱜᱟᱢ ᱞᱮᱠᱟᱛᱮ ᱦᱩᱫᱩᱲ ᱫᱩᱨᱜᱟᱹ ᱠᱟᱹᱢᱤᱼᱠᱟᱹᱥᱱᱤ ᱫᱚ ᱟᱹᱰᱤ ᱛᱮᱫ ᱡᱚᱲᱟᱣ ᱢᱮᱱᱟᱜᱼᱟ ᱟᱹᱰᱤ ᱛᱮᱫ ᱡᱚᱲᱟᱣ ᱢᱮᱱᱟᱜᱼᱟ ᱟᱨ ᱩᱱᱤᱫᱚ ᱟᱹᱰᱤ ᱢᱟᱨᱟᱝ ᱫᱟᱲᱮᱭᱟᱱ ᱵᱤᱨ ᱮ ᱛᱟᱦᱮᱸ ᱠᱟᱱᱟ ᱡᱟᱦᱟᱸ ᱪᱮ ᱡᱚᱛᱚ ᱫᱤᱠᱩᱼᱯᱩᱥᱤ ᱠᱚᱭ ᱵᱚᱛᱚᱨ ᱪᱟᱵᱟᱜ ᱚᱪᱚᱞᱮᱫ ᱠᱟᱱᱟ ᱢᱮᱱᱠᱷᱟᱱ ᱫᱤᱠᱩᱼᱯᱩᱥᱤ ᱢᱟᱠᱚ ᱵᱚᱛᱚᱨᱮᱱ ᱜᱮ ᱵᱚᱛᱚᱨ ᱛᱮᱦᱚᱸ ᱟᱵᱚ ᱥᱟᱶᱛᱮᱠᱚ ᱛᱟᱦᱮᱸᱞᱮᱱ ᱜᱮ ᱥᱟᱶᱼᱥᱟᱶᱛᱮ ᱟᱵᱚ ᱠᱚᱣᱟᱜ ᱡᱟᱦᱟᱸ ᱞᱮᱠᱟ ᱵᱟᱝ ᱟᱵᱚ ᱠᱚᱣᱟᱜ ᱨᱤᱠᱟᱹ ᱟᱠᱚ ᱠᱚᱢ ᱠᱚ ᱧᱮᱞ ᱠᱮᱫᱟ ᱟᱵᱚ ᱠᱷᱚᱱ ᱵᱩᱫᱽᱫᱷᱤ ᱫᱤᱥᱟᱹ ᱡᱟᱦᱟᱸᱭ ᱦᱩᱲᱜᱮ ᱮᱴᱟᱜ ᱨᱮᱢ ᱪᱟᱞᱟᱣ ᱠᱟᱛᱮ ᱮᱢ ᱡᱩᱫᱤᱢ ᱜᱤᱨᱟᱹ ᱵᱟᱥᱚᱜᱼᱟ ᱟᱢ ᱫᱚ ᱡᱟᱦᱟᱸ ᱨᱮᱱ ᱦᱚᱲ ᱠᱟᱱᱟ ᱠᱚ ᱚᱠᱚᱭ ᱠᱚ ᱠᱟᱱᱟ ᱠᱚ ᱩᱱᱠᱩᱣᱟᱜ ᱵᱟᱹᱲᱤᱡ ᱥᱟᱨᱟᱫᱤᱱ ᱜᱮ ᱩᱭᱦᱟᱹᱨ ᱟᱠᱟᱢ ᱛᱟᱦᱮᱱᱟ ᱛᱚᱵᱮ ᱮᱱᱟᱝ ᱵᱟᱧᱪᱟᱣ ᱮᱢ ᱛᱟᱦᱮᱱᱟ ᱚᱱᱠᱟᱼᱚᱱᱠᱟᱛᱮ ᱟᱵᱚ ᱱᱚᱸᱰᱮ ᱜᱤᱨᱟᱹᱵᱟᱥᱚᱜ ᱠᱟᱱ ᱦᱚᱲ ᱟᱵᱚᱭᱤᱡ ᱦᱩᱫᱩᱲ ᱫᱩᱨᱜᱟᱹ ᱢᱟ ᱵᱤᱨ ᱜᱮ ᱛᱟᱦᱮᱸ ᱠᱟᱱᱟᱭ ᱟᱨ ᱦᱩᱫᱩᱲ ᱫᱩᱨᱜᱟᱹ ᱤᱫᱤ ᱠᱟᱛᱮᱫ ᱜᱮ ᱟᱵᱚ ᱥᱟᱱᱛᱟᱲ ᱪᱮᱫ ᱟᱹᱫᱤᱵᱟᱹᱥᱤ ᱠᱚᱫᱚ ᱟᱹᱰᱤ ᱨᱤᱞᱤᱯᱷᱞᱤ ᱠᱚ ᱛᱟᱦᱮᱸ ᱠᱟᱱᱟ ᱡᱮ ᱟᱠᱚᱣᱟᱜ ᱫᱷᱚᱨᱚᱢ ᱠᱚᱨᱚᱢ ᱮᱢᱟᱱ ᱛᱮᱢᱟ ᱡᱚᱛᱚᱣᱟᱜ ᱟᱹᱰᱤ ᱵᱷᱟᱜᱮ ᱠᱚ ᱩᱯᱚᱵᱷᱳᱜᱽ ᱤᱫᱤᱭᱮᱫᱼᱟ ᱢᱟᱱᱮ ᱠᱚ ᱛᱚᱨᱟᱣ ᱤᱫᱤᱭᱮᱫ ᱛᱟᱦᱮᱱ ᱚᱱᱠᱟᱼᱚᱱᱠᱟᱛᱮ ᱫᱤᱠᱩ ᱠᱚᱠᱚ ᱧᱮᱞ ᱠᱮᱫᱼᱟ ᱡᱟᱦᱟᱸ ᱛᱤᱱᱟᱹᱜ ᱠᱚ ᱦᱮᱡ ᱮᱱᱛᱮᱠᱚ ᱜᱤᱨᱟᱹᱵᱟᱥ ᱞᱮᱱᱟ ᱩᱱᱠᱩ ᱠᱚ ᱢᱮᱱᱮᱫᱼᱟ ᱡᱮ ᱱᱩᱭ ᱦᱩᱫᱩᱲ ᱫᱩᱨᱜᱟᱹ ᱤᱫᱤ ᱠᱟᱛᱮᱫ ᱜᱮ ᱱᱩᱠᱩ ᱥᱟᱱᱛᱟᱲ ᱠᱚ ᱟᱹᱰᱤᱛᱮᱫ ᱢᱟᱱᱮ ᱠᱮᱴᱮᱡ ᱢᱮᱱᱟᱜ ᱠᱚᱣᱟ ᱚᱱᱟ ᱤᱫᱤ ᱠᱟᱛᱮᱫ ᱦᱩᱫᱩᱲ ᱫᱩᱨᱜᱟᱹ ᱪᱮᱫ ᱞᱮᱠᱟ ᱨᱮᱠᱚ ᱜᱚᱡᱮᱭᱟ ᱱᱚᱣᱟ ᱨᱮᱭᱟᱜ ᱢᱟᱱᱮ ᱪᱷᱚᱞᱼᱪᱷᱤᱜᱟᱹᱨᱤ ᱪᱟᱞᱟᱣ ᱮᱱᱟ ᱪᱷᱚᱞᱼᱪᱷᱤᱜᱟᱹᱨᱤ ᱪᱟᱞᱟᱣᱱᱟ ᱪᱮᱫ ᱞᱮᱠᱟ ᱦᱩᱫᱩᱲ ᱫᱩᱨᱜᱟᱹ ᱢᱟ ᱟᱹᱰᱤ ᱫᱟᱲᱮ ᱟᱹᱱᱤᱡ ᱠᱟᱱᱟᱭ ᱢᱮᱱᱠᱷᱟᱱ ᱱᱩᱭ ᱜᱚᱡᱮ ᱞᱟᱹᱜᱤᱫ ᱛᱮ ᱱᱚᱣᱟ ᱢᱤᱫᱴᱤᱡ ᱥᱚᱲᱡᱚᱱᱛᱨᱚ ᱪᱟᱞᱟᱣ ᱮᱱᱟ ᱥᱚᱲᱡᱚᱱᱛᱨᱚ ᱪᱟᱞᱟᱣ ᱮᱱᱟ ᱡᱟᱦᱟᱸ ᱦᱚᱛᱮ ᱛᱮ ᱠᱚ ᱡᱟᱦᱟᱸ ᱛᱤᱱᱟᱹᱜ ᱠᱚ ᱞᱟᱹᱲᱦᱟᱹᱭᱮᱱᱟ ᱦᱩᱫᱩᱲ ᱫᱩᱨᱜᱟ ᱥᱟᱞᱟᱜ ᱡᱚᱛᱚ ᱵᱤᱨ ᱵᱟᱠᱚ ᱫᱟᱲᱮ ᱞᱮᱱᱟ ᱧᱮᱞ ᱠᱮᱫᱮᱭᱟᱠᱚ ᱦᱩᱫᱩᱲ ᱫᱩᱨᱜᱟᱹ ᱟᱫᱚ ᱵᱟᱭ ᱫᱚᱦᱚ ᱵᱚᱱᱟ ᱚᱱᱟ ᱤᱫᱤ ᱠᱟᱛᱮᱫ ᱞᱚᱵᱷ ᱞᱟᱞᱚᱪ ᱪᱮᱫ ᱞᱮᱠᱟᱨᱮ ᱱᱩᱭ ᱦᱩᱫᱩᱲ ᱫᱩᱨᱜᱟᱹ ᱵᱚ ᱰᱟᱹᱵᱨᱩᱡ ᱫᱟᱲᱮᱭᱟᱭᱟ ᱚᱱᱟ ᱠᱟᱛᱷᱟ ᱠᱚ ᱩᱭᱦᱟᱹᱨ ᱡᱩᱛ ᱠᱮᱫᱼᱟ ᱚᱱᱟ ᱠᱟᱛᱷᱟ ᱩᱭᱦᱟᱹᱨ ᱩᱭᱦᱟᱹᱨ ᱛᱮ ᱢᱟᱱᱮ ᱱᱚᱝᱠᱟ ᱢᱩᱪᱟᱹᱫ ᱴᱷᱟᱹᱣᱠᱟᱹ ᱨᱮᱠᱚ ᱥᱮᱴᱮᱨ ᱮᱱᱟ ᱡᱮ ᱱᱩᱠᱩ ᱟᱫᱤᱵᱟᱥᱤ ᱠᱚᱫᱚ ᱱᱚᱝᱠᱟ ᱥᱤᱫᱟᱹ ᱞᱟᱹᱲᱦᱟᱹᱭ ᱛᱮᱫᱚ ᱵᱟᱵᱚ ᱫᱟᱲᱮ ᱟᱠᱚᱣᱟ ᱟᱨ ᱩᱱᱠᱩ ᱠᱚ ᱠᱟᱭᱫᱟ ᱠᱚ ᱥᱚᱲᱠᱚ ᱞᱟᱜᱟᱣ ᱠᱮᱫᱼᱟ ᱟᱵᱚ ᱢᱟ ᱟᱹᱰᱤ ᱯᱨᱮᱢᱤᱠ ᱡᱟᱛᱤ ᱠᱟᱱᱟ ᱵᱚᱱ ᱚᱱᱟ ᱥᱮᱫ ᱛᱮ ᱱᱩᱠᱩ ᱯᱟᱭᱛᱟᱲᱟ ᱠᱚ ᱞᱟᱜᱟᱣ ᱠᱮᱫᱼᱟ ᱚᱱᱟ ᱯᱟᱭᱛᱟᱲᱟ ᱠᱟᱛᱮᱫ ᱩᱱᱤ ᱡᱟᱦᱳᱠ ᱩᱱᱤ ᱛᱳ ᱫᱩᱨᱜᱟᱹ ᱧᱩᱛᱩᱢᱟ ᱥᱮ ᱵᱟᱝᱟ ᱩᱱᱤ ᱠᱩᱲᱤ ᱠᱚ ᱠᱮᱫᱮᱭᱟ ᱠᱮᱫᱮᱭᱟᱠᱚ ᱟᱨ ᱩᱱᱤ ᱥᱟᱞᱟᱜ ᱫᱩᱞᱟᱹᱲ ᱪᱟᱯᱟᱞ ᱨᱮᱠᱚ ᱡᱚᱲᱟᱣ ᱤᱫᱤ ᱠᱮᱫᱮᱭᱟ ᱡᱚᱲᱟᱣ ᱤᱫᱤ ᱤᱫᱤ ᱛᱟᱭᱚᱢ ᱩᱱᱤ ᱦᱚᱸ ᱦᱩᱫᱩᱲ ᱫᱩᱨᱜᱟᱹ ᱦᱚᱸ ᱩᱱᱤ ᱥᱟᱞᱟᱜ ᱢᱚᱱᱮ ᱠᱚ ᱛᱚᱯᱚᱞᱮᱱᱟ ᱚᱨ ᱮᱱᱟ ᱪᱮᱨᱦᱟ ᱜᱤᱫᱽᱨᱟᱹ ᱵᱟᱹᱦᱩ ᱠᱩᱲᱤ ᱞᱮᱠᱟᱱᱤᱡ ᱮᱱᱠᱷᱟᱱ ᱚᱱᱛᱮ ᱚᱨ ᱠᱮᱫᱮᱭᱟ ᱧᱮᱞ ᱠᱮᱫᱮᱭᱟᱠᱚ ᱱᱤᱛᱳᱜ ᱫᱚ ᱱᱩᱭ ᱦᱩᱫᱩᱲ ᱫᱩᱨᱜᱟᱹ ᱫᱚ ᱟᱵᱚ ᱡᱟᱦᱟᱸ ᱪᱮᱠᱟ ᱫᱟᱲᱮᱭᱟᱭᱟ ᱩᱱ ᱡᱚᱦᱚᱜ ᱛᱟᱭᱚᱢ ᱩᱱᱤ ᱠᱩᱲᱤ ᱫᱚᱠᱚ ᱢᱮᱛᱟᱭ ᱠᱟᱱᱟ ᱱᱩᱭ ᱡᱟᱦᱟᱸ ᱛᱮᱵᱚ ᱜᱚᱡᱮᱭᱟ ᱛᱳ ᱚᱱᱠᱟᱛᱮ ᱜᱚᱡ ᱨᱮᱭᱟᱜ ᱠᱚ ᱢᱮᱛᱟ ᱫᱮᱭᱟ ᱢᱮᱱᱠᱷᱟᱱ ᱩᱱᱤ ᱵᱟᱭ ᱨᱮᱵᱮᱱ ᱞᱮᱱᱟ ᱵᱟᱭ ᱨᱮᱵᱮᱱ ᱞᱮᱱ ᱛᱟᱭᱟᱢ ᱟᱨᱦᱚᱸ ᱱᱩᱠᱩ ᱫᱚ ᱟᱨᱦᱚᱸ ᱪᱷᱩᱴᱟᱹᱣ ᱨᱮᱜᱮ ᱠᱚ ᱛᱟᱦᱮᱸᱭᱮᱱᱟ ᱟᱨ ᱩᱱᱤ ᱦᱩᱫᱩᱲ ᱫᱩᱨᱜᱟᱹ ᱜᱚᱡ ᱞᱟᱹᱜᱤᱫ ᱛᱮᱫᱚ ᱟᱨᱦᱚᱸ ᱟᱠᱚᱨᱮᱱ ᱦᱚᱲ ᱠᱚ ᱫᱟᱲᱮ ᱠᱟᱹᱴᱤᱡᱼᱠᱟᱹᱴᱤᱡ ᱦᱚᱲ ᱠᱚ ᱡᱚᱴᱟᱣ ᱠᱮᱫ ᱠᱚᱣᱟ ᱟᱨ ᱩᱱᱤ ᱜᱚᱡ ᱞᱟᱹᱜᱤᱫ ᱠᱚ ᱥᱚᱲᱡᱚᱱᱛᱨᱚ ᱠᱮᱫᱼᱟ ᱚᱱᱟᱨᱮ ᱩᱱᱤ ᱢᱟᱱᱮ ᱩᱱᱤ ᱫᱩᱯᱩᱞᱟᱹᱲ ᱪᱟᱞ ᱞᱟᱹᱜᱤᱫ ᱛᱮ ᱟᱨᱦᱚᱸ ᱚᱠᱛᱚ ᱠᱚ ᱮᱢᱟ ᱫᱮᱭᱟ ᱟᱨ ᱚᱠᱛᱚ ᱠᱚ ᱮᱢᱟᱜ ᱫᱮᱭᱟ ᱚᱱᱟ ᱚᱠᱛᱚ ᱨᱮᱜᱮ ᱱᱩᱠᱩ ᱫᱚ ᱡᱚᱴᱟᱣ ᱠᱟᱛᱮᱫ ᱡᱚᱛᱚ ᱥᱟᱯᱟᱵ ᱠᱚ ᱥᱟᱵ ᱠᱟᱛᱮᱫ ᱪᱟᱞᱟᱣ ᱮᱱᱟ ᱠᱚ ᱟᱨ ᱩᱱᱤᱭᱟᱜ ᱚᱱᱠᱟᱱ ᱚᱵᱚᱛᱟᱨᱮ ᱯᱨᱮᱢᱤᱠ ᱚᱵᱚᱛᱟᱨᱮ ᱡᱟᱦᱟᱸ ᱪᱮᱫ ᱫᱩᱯᱩᱞᱟᱹᱲ ᱚᱵᱚᱛᱟ ᱨᱮ ᱱᱩᱠᱩ ᱫᱚ ᱵᱟᱹᱭᱼᱵᱟᱹᱭ ᱛᱮᱠᱚ ᱦᱟᱢᱞᱟ ᱠᱮᱫᱮ ᱛᱟᱦᱮᱸᱫ ᱦᱩᱫᱩᱲ ᱫᱩᱨᱜᱟᱹ ᱠᱚ ᱜᱚᱡ ᱚᱪᱚ ᱠᱮᱫᱮᱭᱟ ᱱᱤᱛᱚᱜ ᱦᱚᱸ ᱱᱚᱝᱠᱟ ᱜᱮ ᱟᱵᱚ ᱨᱤᱱ ᱦᱚᱲᱠᱚ ᱵᱤᱨᱵᱟᱱᱴᱟ ᱠᱚ ᱟᱵᱚᱨᱮᱱ ᱡᱚᱛᱚ ᱠᱚᱜᱮ ᱱᱚᱝᱠᱟ ᱛᱮᱠᱚ ᱜᱚᱡ ᱟᱫᱷᱤ ᱪᱟᱵᱟ ᱟᱠᱟᱫ ᱠᱚᱣᱟ ᱧᱮᱞ ᱢᱮ ᱥᱤᱫᱷᱩ ᱠᱟᱱᱦᱩ ᱵᱤᱨᱥᱟ ᱢᱩᱱᱰᱟ ᱱᱩᱠᱩ ᱛᱳ ᱟᱵᱚᱨᱮᱱ ᱦᱚᱲ ᱤᱫᱤ ᱠᱟᱛᱮᱫ ᱜᱮ ᱠᱚ ᱜᱚᱡ ᱚᱪᱚ ᱟᱠᱟᱱᱟ ᱟᱵᱚ ᱜᱮ ᱟᱵᱚ ᱛᱟᱞᱟᱨᱮ ᱟᱵᱚᱨᱮᱱ ᱦᱚᱲᱟᱜ ᱵᱷᱩᱜᱤ ᱵᱟᱹᱲᱤᱡ ᱚᱠᱟ ᱞᱮᱠᱟ ᱵᱟᱧᱪᱟᱜᱟᱭ ᱛᱟᱦᱮᱱᱟ ᱚᱠᱟᱞᱮᱠᱟᱨᱮ ᱜᱩᱡᱩᱜ ᱟᱭ ᱱᱚᱣᱟ ᱠᱚᱢᱟ ᱟᱵᱚᱨᱮᱱ ᱦᱚᱲ ᱠᱚ ᱵᱟᱰᱟᱭ ᱜᱮᱭᱟ ᱚᱱᱟ ᱤᱫᱤ ᱠᱟᱛᱮᱫ ᱟᱵᱚ ᱜᱮᱵᱚ ᱥᱟᱵ ᱚᱪᱚᱭᱮᱫ ᱠᱚᱣᱟ ᱱᱤᱛᱚᱜ ᱫᱷᱟᱹᱨᱤᱡ ᱚᱱᱟ ᱪᱷᱚᱸᱫ ᱯᱷᱟᱸᱫᱽ ᱨᱮ ᱱᱤᱛᱳᱜ ᱦᱚᱸ ᱢᱮᱱᱟᱜ ᱵᱚᱱ ᱜᱮᱭᱟ ᱨᱟᱡᱽᱱᱤᱛᱤ ᱠᱚᱨᱮ ᱦᱚᱸ ᱱᱤᱛᱳᱜ ᱧᱮᱞ ᱢᱟ ᱡᱚᱛᱚ ᱵᱮᱥ ᱵᱮᱥ ᱱᱮᱛᱟ ᱠᱚ ᱤᱫᱤᱭᱮᱫ ᱠᱚᱣᱟ ᱠᱚ ᱟᱠᱚᱜᱮ ᱠᱤᱨᱤᱧ ᱠᱟᱛᱮᱫ ᱟᱨ ᱟᱵᱚᱨᱮᱱ ᱡᱟᱦᱟᱸ ᱠᱚ ᱛᱟᱦᱮᱸ ᱠᱟᱱᱟ ᱧᱩᱛᱩᱢᱟᱱ ᱱᱮᱛᱟ ᱩᱱᱠᱩ ᱜᱮᱠᱚ ᱠᱤᱨᱤᱧ ᱚᱪᱚᱜ ᱠᱟᱱᱟ ᱟᱵᱚ ᱦᱚᱸᱵᱚ ᱟᱨᱦᱚᱸ ᱵᱚ ᱜᱚᱡᱚᱱᱚᱜ ᱠᱟᱱ ᱜᱮᱭᱟ ᱱᱚᱝᱠᱟᱛᱮ ᱦᱩᱫᱩᱲ ᱫᱩᱨᱜᱟᱹ ᱥᱩᱢᱩᱝ ᱫᱚ ᱵᱟᱝ ᱜᱚᱡ ᱟᱠᱟᱱᱟ ᱟᱵᱚ ᱡᱟᱛᱤ ᱜᱩᱡᱩᱜ ᱨᱮᱭᱟᱜ ᱢᱩᱪᱟᱹᱫᱚᱜ ᱫᱤᱥᱚᱢ ᱥᱮᱴᱮᱨᱚᱜ ᱠᱟᱱᱟ ᱫᱩᱠ ᱨᱮᱭᱟᱜ ᱠᱟᱛᱷᱟ ᱟᱵᱚ ᱪᱮᱫ ᱞᱮᱠᱟ ᱨᱮ ᱱᱚᱣᱟ ᱠᱷᱚᱱ ᱵᱚ ᱵᱟᱧᱪᱟᱜᱼᱟ ᱪᱮᱫ ᱞᱮᱠᱟ ᱨᱮᱵᱚ ᱩᱭᱦᱟᱹᱨ ᱟᱹᱨᱩᱭᱟ ᱥᱮᱫᱟᱭ ᱞᱮᱠᱟ ᱟᱞᱮ ᱡᱟᱦᱟᱸ ᱞᱮᱠᱟ ᱞᱮ ᱛᱟᱦᱮᱸ ᱠᱟᱱᱟ ᱚᱱᱠᱟ ᱞᱮ ᱛᱟᱦᱮᱱ ᱢᱟ ᱢᱮᱱᱠᱷᱟᱱ ᱚᱱᱟ ᱫᱚ ᱡᱚᱛᱚ ᱦᱚᱲᱟᱜ ᱠᱟᱹᱢᱤ ᱠᱟᱱᱟ ᱡᱮ ᱢᱤᱫ ᱦᱚᱲᱮ ᱩᱭᱦᱟᱹᱨ ᱠᱮᱫᱼᱟ ᱚᱱᱟᱛᱮ ᱦᱩᱭ ᱜᱚᱫᱚᱜᱼᱟ ᱵᱟᱝᱟ ᱠᱟᱹᱢᱤ ᱨᱮ ᱡᱚᱛᱚ ᱯᱟᱲᱟ ᱨᱮᱱᱵᱚ ᱥᱚᱦᱚᱫᱚᱜ ᱢᱟ ᱜᱚᱲᱚᱜ ᱢᱟ ᱟᱵᱚ ᱢᱟ ᱜᱚᱲᱚᱜ ᱨᱮ ᱠᱚᱢ ᱢᱮᱱᱟᱜ ᱵᱚᱱᱟ ᱱᱤᱛᱳᱜ ᱜᱚᱲᱚ ᱡᱟᱦᱟᱱᱟᱜ ᱜᱚᱲᱚ ᱥᱮᱫ ᱫᱚ ᱠᱚᱢᱚᱜ ᱠᱟᱱᱟ ᱵᱚ ᱟᱵᱚ ᱢᱟ ᱦᱟᱺᱰᱤᱼᱯᱟᱹᱣᱨᱟᱹ ᱮᱱᱮᱡᱼᱥᱮᱨᱮᱧ ᱞᱚᱵᱷᱼᱞᱟᱞᱚᱪ ᱛᱮᱜᱮ ᱵᱚ ᱟᱹᱛᱩᱼᱵᱚᱦᱮᱞ ᱪᱟᱵᱟᱜ ᱠᱟᱱᱟ ᱮᱱᱠᱷᱟᱱ ᱱᱚᱣᱟ ᱠᱚ ᱡᱟᱦᱟᱸ ᱛᱤᱱᱟᱹᱜ ᱠᱷᱚᱱ ᱞᱚᱵᱷᱼᱞᱟᱞᱚᱪ ᱠᱟᱛᱮᱫ ᱠᱚ ᱟᱫ ᱦᱩᱭ ᱟᱠᱟᱫ ᱵᱚᱱᱟ ᱚᱱᱟ ᱟᱫ ᱦᱩᱭ ᱠᱷᱚᱱ ᱡᱮᱢᱚᱱ ᱡᱚᱛᱚ ᱦᱚᱲᱟᱜ ᱢᱚᱱᱮᱨᱮ ᱡᱤᱣᱤᱨᱮ ᱱᱚᱣᱟ ᱜᱮ ᱥᱟᱨᱥᱟᱣ ᱢᱟ ᱡᱮ ᱟᱞᱮ ᱫᱚᱞᱮ ᱟᱫᱚᱜ ᱠᱟᱱᱟ ᱪᱮᱠᱟᱛᱮᱞᱮ ᱵᱟᱧᱪᱟᱜᱼᱟ ᱢᱤᱫ ᱡᱚᱢᱤᱫᱚᱜ ᱟᱞᱮ ᱡᱟᱦᱟᱱᱟᱜ ᱞᱮ ᱞᱟᱹᱲᱦᱟᱭᱟ ᱵᱩᱜᱤ ᱫᱤᱥᱟᱹ ᱛᱮᱞᱮ ᱪᱟᱞᱟᱜ ᱢᱟ ᱵᱟᱹᱲᱤᱡ ᱫᱤᱥᱟᱹ ᱛᱮᱫᱚ ᱟᱞᱮ ᱞᱮ ᱪᱟᱞᱟᱜ ᱢᱟ ᱦᱚᱨᱼᱰᱟᱦᱟᱨ ᱠᱚ ᱵᱮᱥ ᱚᱠᱚᱡ ᱵᱚᱱ ᱧᱮᱞᱟ ᱴᱟᱠᱟᱼᱯᱩᱭᱥᱟᱹ ᱫᱷᱚᱱᱼᱫᱩᱨᱤᱵᱽ ᱞᱟᱞᱚᱪ ᱥᱮ ᱱᱤᱛᱳᱜ ᱦᱚᱸ ᱵᱚ ᱵᱚᱦᱮᱞᱚᱜ ᱠᱟᱱ ᱜᱮᱭᱟ ᱟᱨ ᱛᱤᱱᱟᱹᱜ ᱫᱤᱱ ᱵᱚ ᱵᱚᱦᱮᱞᱚᱜᱼᱟ ᱥᱮ ᱟᱫᱚ ᱟᱵᱚ ᱢᱮᱱᱠᱷᱟᱱ ᱱᱚᱣᱟ ᱠᱚᱨᱮᱱᱟᱜ ᱫᱩᱠ ᱢᱟ ᱟᱹᱰᱤ ᱛᱮᱫᱜᱮ ᱵᱩᱡᱷᱟᱹᱜ ᱠᱟᱱᱟ ᱟᱫᱚ ᱵᱟᱵᱚᱱ ᱟᱫᱚᱜᱼᱟ ᱢᱮᱱᱛᱮ ᱡᱚᱛᱚ ᱦᱚᱲ ᱵᱚ ᱢᱤᱫ ᱢᱚᱱᱚᱜᱼᱟ ᱚᱱᱟ ᱢᱤᱫ ᱢᱚᱱ ᱞᱟᱹᱜᱤᱫ ᱛᱮ ᱡᱮᱢᱚᱱ ᱜᱚᱴᱟ ᱯᱟᱲᱟ ᱨᱮᱭᱟᱜ ᱠᱟᱛᱷᱟ ᱥᱮᱯᱮᱴᱮᱨ ᱢᱟ ᱟᱵᱚ ᱴᱷᱮᱱ ᱚᱱᱟ ᱤᱫᱤ ᱠᱟᱛᱮᱫ ᱟᱵᱚ ᱫᱚ ᱥᱚᱝᱜᱷᱚᱱ ᱵᱤᱨᱟᱴ ᱥᱚᱝᱜᱚᱴᱷᱚᱱ ᱟᱨ ᱚᱱᱟ ᱨᱮᱭᱟᱜ ᱠᱚ ᱪᱟᱸᱜᱟ ᱠᱚ ᱢᱟᱱᱮ ᱟᱛᱳᱼᱴᱚᱞᱟ ᱯᱟᱲᱟ ᱫᱷᱟᱹᱨᱤᱡ ᱵᱚ ᱪᱟᱠᱨᱟᱣᱟ ᱮᱱᱠᱷᱟᱱ ᱟᱵᱚ ᱥᱟᱱᱛᱟᱲ ᱵᱟᱧᱪᱟᱣ ᱟᱨ ᱦᱩᱫᱩᱲ ᱫᱩᱨᱜᱟᱹ ᱢᱟᱱᱮ ᱡᱟᱦᱟᱸ ᱞᱮᱠᱟ ᱠᱚ ᱜᱚᱡ ᱟᱠᱟᱫᱮᱭᱟ ᱟᱨᱦᱚᱸ ᱠᱚ ᱜᱚᱡᱮᱫ ᱵᱚᱱᱟ ᱟᱨᱦᱚᱸ ᱱᱤᱛᱳᱜ ᱫᱷᱟᱹᱨᱤᱡ ᱦᱚᱸᱠᱚ ᱜᱚᱡᱮᱫ ᱠᱚᱜᱮᱭᱟ ᱚᱱᱟ ᱠᱷᱟᱱ ᱫᱚ ᱵᱚ ᱵᱟᱧᱪᱟᱣ ᱫᱟᱲᱮᱭᱟᱜᱼᱟ